ᱟᱞᱮ ᱟᱹᱛᱩ ᱫᱚ ᱟᱹᱰᱤ ᱢᱟᱨᱟᱝ ᱨᱟᱥᱤ ᱟᱹᱛᱩ ᱠᱟᱱ ᱛᱟᱞᱮᱭᱟ ᱩᱱ ᱢᱟᱨᱟᱝ ᱨᱟᱥᱤ ᱟᱹᱛᱩ ᱨᱮ ᱢᱤᱫᱴᱮᱱ ᱜᱮ ᱱᱚᱞᱠᱩᱯ ᱛᱟᱦᱮᱸᱞᱮᱱ ᱛᱟᱞᱮᱭᱟ ᱟᱫᱚ ᱚᱱᱟ ᱱᱚᱞᱠᱩᱯ ᱫᱚ ᱥᱤᱛᱩᱝ ᱫᱤᱱ ᱨᱮ ᱨᱟᱯᱩᱫ ᱮᱱ ᱛᱟᱞᱮᱭᱟ ᱨᱟᱯᱩᱫ ᱮᱱ ᱛᱮ ᱟᱞᱮ ᱟᱹᱛᱩ ᱨᱮᱱ ᱦᱚᱲ ᱠᱚᱫᱚᱞᱮ ᱠᱩᱨᱩᱢᱩᱴᱩ ᱠᱮᱫᱟ ᱫᱚᱨᱠᱷᱟᱥᱛᱚ ᱵᱚᱱ ᱚᱞᱟ ᱟᱨ ᱯᱚᱧᱪᱟᱭᱮᱛ ᱨᱮᱵᱚᱱ ᱡᱚᱢᱟ ᱦᱚᱴᱚ ᱠᱟᱜᱼᱟ ᱟᱫᱚ ᱫᱚᱨᱠᱟᱥᱛᱚ ᱠᱚ ᱚᱞ ᱵᱟᱲᱟ ᱠᱟᱛᱮᱫ ᱯᱚᱧᱪᱟᱭᱮᱛ ᱨᱮ ᱡᱚᱢᱟ ᱞᱮ ᱪᱟᱞᱟᱣ ᱮᱱᱟ ᱯᱚᱧᱪᱟᱭᱮᱛ ᱨᱮ ᱡᱚᱢᱟ ᱦᱟᱛᱟᱣ ᱵᱟᱲᱟ ᱠᱮᱫᱟ ᱠᱚ ᱦᱟᱛᱟᱣ ᱯᱚᱨ ᱚᱱᱟ ᱛᱟᱭᱚᱢ ᱟᱨ ᱵᱟᱠᱚ ᱦᱮᱡ ᱞᱮᱱᱟ ᱡᱩᱡᱩᱫ ᱦᱚᱸ ᱟᱫᱚ ᱚᱱᱟᱛᱮ ᱟᱵᱟᱨ ᱟᱞᱮ ᱛᱮᱞᱮ ᱠᱩᱨᱩᱢᱩᱴᱩ ᱠᱮᱫᱟ ᱟᱵᱚ ᱛᱮ ᱪᱟᱸᱫᱟ ᱠᱟᱛᱮᱫ ᱚᱱᱟ ᱱᱚᱞᱠᱩᱯ ᱫᱚᱵᱚᱱ ᱡᱩᱛᱟ ᱛᱷᱚᱲᱟ ᱦᱚᱲ ᱫᱚᱞᱮ ᱨᱟᱹᱡᱤᱭᱮᱱᱟ ᱚᱱᱟ ᱱᱚᱞᱠᱩᱯ ᱡᱩᱫ ᱞᱟᱹᱜᱤᱫ ᱛᱮ ᱟᱨ ᱛᱷᱚᱲᱟ ᱦᱚᱲ ᱫᱚ ᱵᱟᱠᱚ ᱨᱟᱹᱡᱤ ᱞᱮᱱᱟ ᱟᱫᱚ ᱚᱱᱟᱛᱮ ᱱᱚᱞᱠᱩᱯ ᱫᱚ ᱵᱟᱞᱮ ᱡᱩᱫ ᱫᱟᱲᱮᱣᱟᱫᱟ ᱟᱵᱟᱨ ᱟᱞᱮ ᱟᱹᱛᱩ ᱨᱮᱦᱚᱸ ᱟᱨ ᱢᱤᱫᱴᱮᱱ ᱠᱩᱧ ᱛᱟᱦᱮᱸ ᱞᱮᱱᱟ ᱟᱫᱚ ᱚᱱᱟ ᱠᱩᱧ ᱫᱚ ᱥᱤᱛᱩᱝ ᱫᱤᱱ ᱠᱟᱱᱟ ᱟᱹᱰᱤ ᱞᱟᱛᱟᱨ ᱨᱮ ᱫᱟᱜ ᱟᱫᱚ ᱚᱱᱟ ᱞᱟᱛᱟᱨ ᱨᱟᱭᱟᱜ ᱫᱟᱜ ᱛᱮᱜᱮ ᱨᱟᱠᱟᱵᱟᱞᱮ ᱚᱱᱟᱜᱮ ᱟᱹᱰᱤ ᱨᱮᱭᱟᱲ ᱵᱩᱡᱷᱟᱹᱜᱼᱟ ᱚᱱᱟ ᱜᱮ ᱟᱞᱮ ᱨᱟᱥᱤ ᱟᱹᱛᱩᱨᱮᱱ ᱦᱚᱲ ᱫᱚᱞᱮ ᱧᱩᱭᱮᱫ ᱠᱟᱱ ᱛᱟᱦᱮᱱᱟ